ᱦᱮᱞᱳ ᱱᱚᱣᱟ ᱠᱤ ᱢᱟᱱᱠᱚᱲ ᱮᱢᱤᱭᱚᱨ ᱥᱴᱳᱨ ᱠᱟᱱᱟ ᱦᱮᱸ ᱤᱧ ᱫᱚ ᱢᱤᱫᱴᱮᱱ ᱟᱵᱮᱱ ᱨᱮᱱ ᱠᱟᱥᱴᱚᱢᱟᱨᱤᱧ ᱞᱟᱹᱭᱫᱟ ᱟᱢ ᱟᱢ ᱪᱮᱫ ᱠᱚᱭᱮᱢ ᱢᱟᱱᱮᱢ ᱫᱚᱦᱚᱭᱮᱫᱟ ᱪᱮᱫ ᱠᱚᱢ ᱟᱹᱠᱷᱨᱤᱧᱮᱫᱟ ᱚ ᱟᱢ ᱪᱮᱫ ᱪᱮᱫ ᱵᱟᱨᱮᱢ ᱡᱷᱤᱡᱽ ᱜᱮᱭᱟ ᱦᱮᱸ ᱛᱟᱦᱞᱮ ᱤᱧ ᱢᱤᱫ ᱫᱤᱱᱤᱧ ᱪᱟᱞᱟᱜᱼᱟ ᱟᱢᱟᱜ ᱫᱚᱠᱟᱱ ᱛᱮ ᱛᱟᱦᱞᱮ ᱟᱢ ᱚᱸᱰᱮ ᱡᱩᱭᱮᱞᱟᱨᱤ ᱠᱚ ᱪᱮᱫ ᱞᱮᱠᱟ ᱫᱟᱢ ᱜᱮᱭᱟ ᱛᱚᱵᱩ ᱠᱚᱢ ᱥᱚᱢ ᱢᱚᱫᱽᱫᱷᱮ ᱛᱮ ᱛᱤᱱᱟᱹᱝ ᱚ ᱴᱷᱤᱠ ᱜᱮᱭᱟ ᱛᱚᱵᱮ ᱛᱚᱵᱮ ᱤᱧ ᱛᱤᱥ ᱠᱚᱛᱮᱧ ᱪᱟᱞᱟᱣ ᱞᱮᱱᱠᱷᱟᱱ ᱧᱟᱢ ᱢᱮᱭᱟ ᱚ ᱟᱨ ᱱᱟᱣᱟ ᱱᱟᱣᱟ ᱰᱤᱡᱟᱭᱤᱱ ᱠᱚᱠᱤᱢ ᱟᱹᱜᱩᱭᱮᱫ ᱜᱮᱭᱟ ᱱᱟᱣᱟ ᱯᱟᱜᱽᱨᱟ ᱧᱟᱢᱚᱜ ᱜᱮᱭᱟ ᱦᱮᱸ ᱵᱮᱥ ᱛᱚᱵᱮ ᱤᱧ ᱢᱤᱫ ᱫᱤᱱᱤᱧ ᱪᱟᱞᱟᱜᱼᱟ ᱴᱷᱤᱠ ᱜᱮᱭᱟ